ᱦᱳᱭ ᱢᱚᱬᱮ ᱜᱚᱴᱟᱝ ᱮᱞᱤᱧ ᱞᱟᱹᱭ ᱫᱟᱲᱮᱭᱟᱜᱼᱟ ᱡᱮᱞᱮᱠᱟ ᱵᱟᱨ ᱜᱮᱞ ᱢᱤᱫ ᱢᱤᱫ ᱥᱟᱭ ᱢᱚᱬᱮ ᱜᱮᱞ ᱮᱭᱟᱭ ᱜᱮᱥᱟᱭ ᱜᱮᱞᱵᱟᱨ ᱜᱮᱥᱟᱭ ᱯᱮ ᱥᱟᱥᱟᱭ ᱯᱩᱱ ᱜᱮᱥᱟᱭ ᱢᱚᱬᱮ ᱜᱮᱞ ᱵᱟᱨ